ᱤᱧᱫᱚ ᱚᱥᱢᱤᱛᱟ ᱴᱩᱰᱩ ᱚᱱᱚᱞᱤᱭᱟ ᱧ ᱢᱮᱱᱫᱟ ᱟᱹᱞᱤᱧ ᱞᱤᱧ ᱞᱟ ᱭᱮᱫᱟ ᱡᱮ ᱟᱹᱞᱤᱧᱟᱜ ᱡᱟᱦᱟᱸ ᱯᱩᱛᱷᱤ ᱚᱱᱮ ᱢᱟᱞᱟ ᱧᱩᱛᱩᱢᱟᱱ ᱯᱩᱛᱷᱤ ᱚᱱᱟ ᱫᱚᱥᱟᱨ ᱫᱷᱟᱣᱛᱮ ᱩᱪᱷᱟ ᱱ ᱨᱮᱱᱟᱜ ᱠᱟᱛᱷᱟ ᱛᱟᱦᱮᱸᱠᱟᱱᱟ ᱱᱩᱛᱩᱱ ᱵᱷᱟᱵᱽ ᱛᱮᱫᱚ ᱵᱟᱹᱞᱤᱧ ᱠᱚᱞᱯᱚᱱᱟ ᱟᱠᱟᱫᱟ ᱦᱟᱸᱜ ᱛᱚ ᱡᱟᱦᱟᱸ ᱞᱮᱠᱟᱞᱤᱧ ᱠᱚᱞ ᱡᱟᱦᱟᱸ ᱞᱮᱠᱟ ᱛᱟᱦᱮᱸᱠᱟᱱᱟ ᱚᱱᱠᱟᱜᱮ ᱦᱟᱸᱜ ᱢᱚᱱᱮ ᱦᱩᱭ ᱟᱠᱟᱱᱟ ᱟᱪᱪᱷᱟ ᱟᱹᱵᱤᱱ ᱛᱟᱦᱚᱞᱮ ᱰᱮᱴ ᱞᱟ ᱭᱵᱤᱱ ᱛᱤᱱᱟᱹᱜ ᱫᱤᱱ ᱵᱤᱱ ᱴᱟᱭᱤᱢᱚᱜ ᱠᱟᱱᱟ ᱟᱪᱪᱷᱟ ᱴᱷᱤᱠ ᱟᱹᱞᱤᱧ ᱟᱹᱞᱤᱞᱤᱧ ᱢᱮᱱᱫᱟ ᱪᱟᱞᱟᱣᱮᱱ ᱫᱚᱦᱟᱸᱜ ᱜᱟᱯᱟ ᱢᱮᱭᱟᱝ ᱫᱚ ᱢᱤᱫᱴᱟᱝ ᱯᱨᱚᱜᱽᱜᱨᱟᱢ ᱢᱮᱱᱟᱜ ᱛᱟᱹᱞᱤᱧᱟ ᱛᱚ ᱚᱸᱰᱮ ᱞᱤᱧ ᱮᱴᱮᱱᱰᱟ ᱞᱟ ᱭ ᱠᱟᱜ ᱞᱤᱧᱟᱠᱚ ᱛᱚ ᱛᱟᱦᱞᱮ ᱠᱤᱪᱷᱩ ᱦᱚᱭ ᱯᱚᱪᱤᱥᱮ ᱵᱚᱭᱥᱟᱠᱷ ᱥᱮᱫ ᱞᱤᱧ ᱪᱟᱞᱟᱜ ᱦᱩᱭᱩᱜ ᱼᱟ ᱪᱟᱞᱟᱣ ᱠᱟᱛᱮ ᱟᱹᱰᱤᱠᱤᱪᱷᱩ ᱜᱟᱯᱟᱞᱢᱟᱨᱟᱣ ᱨᱮᱱᱟᱜ ᱠᱟ ᱢᱮᱱᱟᱜ ᱼᱟ ᱛᱚ ᱛᱟᱣ ᱱᱤᱛᱚᱜ ᱞᱤᱧ ᱞᱟ ᱭ ᱟ ᱵᱤᱱ ᱠᱟᱱᱟ ᱠᱤᱪᱷᱩ ᱜᱟᱱᱫᱚ ᱡᱮ ᱚᱱᱟ ᱯᱮᱡᱽ ᱨᱮᱱᱟᱜ ᱯᱮᱯᱟᱨ ᱨᱮᱱᱟᱜ ᱜᱟᱯᱟᱞᱢᱟᱨᱟᱣ ᱢᱮᱱᱟᱜᱼᱟ ᱛᱟᱨᱯᱚᱨ ᱚᱱᱠᱟ ᱯᱮᱡᱽ ᱮᱵᱷᱮᱞᱮᱵᱚᱞ ᱛᱟᱦᱮᱱ ᱜᱮᱭᱟ ᱛᱚ ᱥᱚᱵ ᱯᱮᱡᱽ

ᱟ ᱰᱤᱫᱤᱱ ᱠᱷᱚᱱ ᱠᱳᱞ ᱠᱳᱞ ᱞᱤᱧ ᱢᱚᱱᱮᱭᱮᱫ ᱛᱮᱦᱮᱱᱟ ᱛᱚ ᱠᱚᱞ ᱨᱮᱱᱟᱜ ᱚᱱᱠᱟ ᱴᱟᱹᱭᱤᱢ ᱛᱟᱨᱯᱚᱨ ᱚᱱᱟ ᱯᱩᱛᱷᱤ ᱵᱚᱦᱩᱛ ᱮᱠᱷᱚᱱ ᱢᱟᱱᱮ ᱫᱚᱢᱮ ᱞᱟᱜᱟᱜ ᱠᱟᱱᱟ ᱵᱚᱦᱩᱛ ᱦᱚᱲᱠᱚ ᱠᱷᱚᱠᱚᱭ ᱠᱟᱱᱟ ᱛᱚ ᱚᱱᱟᱛᱮ ᱚᱱᱟ ᱨᱮᱱᱟᱜ ᱟᱨᱦᱚᱸ ᱫᱚᱥᱟᱨ ᱵᱷᱟᱨ ᱩᱪᱷᱟ ᱱ ᱫᱚ ᱦᱳᱭᱳᱜ ᱠᱟᱱᱟ ᱟᱫᱚ ᱚᱱᱟ ᱜᱮᱞᱤᱧ ᱢᱮᱱᱮᱫᱟ ᱯᱷᱳᱱ ᱞᱮᱜᱮᱞᱤᱧ ᱠᱩᱞᱤ ᱞᱮᱜᱮᱞᱤᱧ ᱛᱤᱥ ᱴᱟᱹᱭᱤᱢ ᱛᱤᱥ ᱦᱩᱭᱩᱜ ᱛᱟᱭᱟ ᱛᱤᱥ ᱵᱟᱝ ᱛᱚ ᱚᱱᱟ ᱞᱟᱹᱜᱤᱫ ᱜᱮᱞᱤᱧ ᱯᱷᱳᱱ ᱟᱠᱟᱫᱟ ᱚᱲᱟᱜ ᱠᱚᱨᱮᱫᱚ ᱱᱟᱯᱟᱭ ᱜᱮᱛᱚ ᱟᱞᱮᱦᱚᱸ ᱱᱟᱯᱟᱭ ᱜᱮ ᱮᱠᱷᱚᱱᱫᱚ ᱟᱪᱪᱷᱟ ᱴᱷᱤᱠ ᱟᱪᱷᱮ ᱚᱱᱟ ᱛᱟᱦᱚᱞᱮ ᱯᱚᱪᱤᱥᱟ ᱵᱚᱭᱥᱟᱠᱷ ᱧᱮᱯᱮᱞ ᱦᱳᱭᱳᱜ ᱠᱟᱱᱟ ᱴᱷᱤᱠ ᱟᱪᱷᱮ ᱤᱧᱟᱹᱜ ᱨᱚᱲ ᱠᱟᱛᱮ ᱟᱹᱰᱤ ᱵᱷᱟᱜᱮ ᱞᱤᱧ ᱵᱩᱡᱽ ᱠᱮᱫᱟ ᱟᱹᱰᱤ ᱵᱷᱟᱜᱮ ᱟᱹᱰᱤ ᱥᱟᱨᱦᱟᱣ ᱟᱹᱞᱤᱧ ᱴᱟᱭᱤᱢ ᱮᱢ ᱞᱟ ᱜᱤᱫ ᱴᱷᱤᱠ ᱟᱪᱷᱮ ᱛᱟᱦᱚᱞᱮ ᱫᱚᱦᱚᱭᱵᱤᱱ ᱢᱟ